ᱦᱮᱸ ᱦᱮᱞᱳ ᱦᱮᱸ ᱤᱧ ᱦᱮᱸ ᱤᱧ ᱫᱚ ᱱᱤᱭᱟᱹ ᱟᱹᱛᱩ ᱨᱮᱱ ᱥᱚᱵᱽᱡᱤ ᱪᱟᱥ ᱵᱟᱞᱟ ᱠᱟᱱ ᱜᱤᱭᱟᱹᱧ ᱤᱧ ᱫᱚ ᱦᱚᱸ ᱟᱫᱚ ᱥᱚᱵᱽᱡᱤ ᱦᱟᱛᱟᱣᱮᱢ ᱢᱮᱱᱫᱟ ᱟᱫᱚ ᱵᱚᱞᱮ ᱦᱚᱸ ᱚ ᱤᱧ ᱫᱚ ᱡᱟ ᱠᱤᱪᱷᱩᱧ ᱪᱟᱥᱟ ᱡᱚᱛᱚ ᱜᱤᱧ ᱪᱟᱥ ᱠᱟᱫᱟ ᱤᱧ ᱫᱚ ᱡᱮᱭᱥᱮ ᱦᱩᱭᱱᱟ ᱢᱟᱹᱨᱤᱪ ᱵᱮᱜᱟᱬ ᱠᱩᱲᱪᱟᱹ ᱠᱚᱸᱰᱷᱟ ᱚᱱᱟ ᱠᱚ ᱡᱚᱛᱚᱧ ᱪᱟᱥ ᱠᱟᱫᱟ ᱦᱮᱸ ᱚᱱᱟ ᱤᱭᱟᱹ ᱠᱚ ᱥᱚᱥᱟ ᱠᱚ ᱡᱚᱛᱚ ᱦᱮᱱᱟᱜ ᱠᱟᱫᱟ ᱡᱚᱛᱚ ᱦᱩᱸ ᱫᱚᱨ ᱫᱚ ᱩᱱᱠᱩ ᱵᱚᱞᱮ ᱴᱷᱟᱹᱣᱠᱟᱹᱢ ᱦᱟᱛᱟᱣ ᱠᱷᱟᱱ ᱫᱚ ᱛᱟᱞᱦᱮ ᱠᱚᱢ ᱫᱚᱨ ᱛᱤᱧ ᱮᱢᱟᱢᱟ ᱟᱨ ᱠᱚᱢ ᱪᱚᱨᱚᱠ ᱠᱚᱢ ᱠᱚᱢᱮᱢ ᱦᱟᱛᱟᱣ ᱠᱷᱟᱱ ᱫᱚ ᱛᱟᱦᱞᱮ ᱱᱤᱭᱟᱹ ᱠᱚᱨᱮ ᱪᱮᱫ ᱞᱮᱠᱟᱧ ᱟᱹᱠᱷᱨᱤᱧᱮᱫᱟ ᱚᱱᱟ ᱫᱚᱨ ᱛᱮᱜᱤᱧ ᱮᱢᱟᱢᱟ ᱟᱨ ᱢᱤᱫ ᱫᱷᱟᱣ ᱴᱷᱟᱹᱣᱠᱟᱹᱢ ᱦᱟᱛᱟᱣ ᱠᱷᱟᱱ ᱫᱚ ᱩᱝᱠᱩ ᱠᱷᱚᱱ ᱛᱷᱚᱲᱟ ᱠᱚᱢ ᱜᱤᱧ ᱚᱱᱟ ᱠᱚᱢ ᱫᱚᱨ ᱛᱤᱧ ᱮᱢᱟᱢᱟ ᱦᱩᱸ ᱚᱱᱟ ᱫᱚ ᱟᱢ ᱜᱮ ᱟᱢ ᱱᱚᱸᱰᱮ ᱦᱤᱡᱩᱜ ᱢᱮ ᱟᱨ ᱧᱮᱞ ᱤᱫᱤ ᱢᱮ ᱟᱨ ᱤᱫᱤ ᱢᱮ ᱤᱧ ᱤᱫᱤ ᱦᱚᱴᱚ ᱞᱮᱫ ᱛᱮ ᱢᱚᱡᱽ ᱵᱟᱝ ᱦᱩᱭᱩᱜᱼᱟ ᱛᱚ ᱟᱫᱚ ᱟᱢ ᱦᱮᱡ ᱞᱮᱱᱠᱷᱟᱱ ᱫᱚ ᱟᱢ ᱟᱹᱜᱩ ᱞᱮᱠᱷᱟᱱ ᱫᱚ ᱵᱚᱞᱮ ᱧᱮᱞ ᱤᱫᱤ ᱠᱮᱭᱟᱢ ᱦᱚᱸᱜᱼᱚᱭ ᱯᱷᱨᱮᱹᱥ ᱪᱮᱫ ᱞᱮᱠᱟᱱᱟᱜ ᱢᱟᱞᱮᱢ ᱦᱟᱛᱟᱣᱟ ᱪᱮᱫ ᱞᱮᱠᱟᱱᱟᱜ ᱵᱟᱝ ᱦᱮᱸ ᱟᱢ ᱪᱮᱫᱞᱮᱠᱟᱱᱟᱜᱼᱮᱢ ᱠᱩᱥᱤᱭᱟᱜᱼᱟ ᱚᱝᱠᱟᱱᱟᱜ ᱜᱮ ᱦᱟᱛᱟᱣ ᱢᱮ ᱦᱮᱸ ᱢᱟᱱᱮ ᱟᱡᱼᱮ ᱤᱫᱤ ᱦᱚᱴᱚᱣᱟᱫᱤᱧᱟ ᱪᱮᱫᱞᱮᱠᱟᱱᱟᱜ ᱚᱠᱟ ᱟᱲᱚᱛ ᱨᱮ ᱪᱮᱠᱟᱜ ᱛᱟᱢᱟ ᱥᱮᱭᱟᱜ ᱛᱟᱢᱟ ᱪᱮᱠᱟᱜ ᱛᱟᱢᱟ ᱦᱮᱸ

ᱦᱮᱸ ᱟᱨ ᱛᱚᱵᱮ ᱜᱟᱹᱰᱤ ᱛᱮ ᱦᱤᱡᱩᱜ ᱢᱮ ᱟᱨ ᱵᱚᱞᱮ ᱟᱢ ᱦᱚᱸ ᱦᱮᱡ ᱛᱚᱨᱟᱜ ᱢᱮ ᱥᱚᱵᱽᱡᱤᱢ ᱧᱮᱞᱟ ᱟᱢ ᱦᱚᱸ ᱵᱟᱠᱷᱟᱱ ᱤᱭᱟᱹ ᱠᱚᱫᱚ ᱟᱞᱚᱢ ᱠᱩᱞ ᱠᱚᱛᱟᱢᱟ ᱚ ᱦᱩᱸ ᱟᱢ ᱵᱟᱢ ᱦᱮᱡᱞᱮᱱᱠᱷᱟᱱ ᱵᱟᱠᱷᱟᱱ ᱫᱚ ᱴᱷᱤᱠᱜᱮᱭᱟ ᱚᱲᱟᱜ ᱨᱮᱜᱤᱧ ᱛᱟᱦᱮᱸᱱᱟ ᱟᱢ ᱦᱤᱡᱩᱜ ᱢᱮ ᱟᱢ ᱜᱟᱹᱰᱤ ᱛᱮ ᱦᱤᱡᱩᱜ ᱢᱮ ᱥᱤᱫᱷᱟᱹ ᱵᱟᱲᱜᱮ ᱜᱤᱧ ᱤᱫᱤᱢᱮᱭᱟ ᱥᱤᱫᱷᱟᱹ ᱦᱮᱸ ᱟᱢ ᱪᱮᱫᱞᱮᱠᱟᱱᱟᱜᱼᱮᱢ ᱠᱩᱥᱤᱭᱟᱜᱼᱟ ᱚᱱᱠᱟᱱᱟᱜ ᱜᱮ ᱚᱱᱠᱟᱱᱟᱜ ᱜᱮ ᱜᱚᱫᱽ ᱦᱩᱭᱩᱜᱼᱟ ᱦᱮᱸ ᱴᱷᱤᱠᱜᱮᱭᱟ ᱴᱷᱤᱠᱜᱮᱭᱟ